ᱟᱞᱮ ᱥᱩᱨ ᱨᱮ ᱢᱤᱫᱴᱟᱝ ᱟᱥᱲᱟ ᱢᱮᱱᱟᱜᱼᱟ ᱡᱟᱦᱟᱸᱭ ᱛᱤᱨᱞᱟᱹ ᱠᱚ ᱚᱞᱚᱜ ᱯᱟᱲᱦᱟᱜ ᱵᱟᱠᱚ ᱵᱟᱲᱟᱭᱟ ᱩᱱᱠᱩ ᱚᱱᱟ ᱟᱥᱲᱟ ᱨᱮᱠᱚ ᱥᱮᱬᱟᱣᱟᱠᱚᱣᱟ ᱟᱨ ᱩᱱᱠᱩ ᱥᱮᱬᱟ ᱠᱟᱛᱮ ᱦᱳᱭᱛᱳ ᱦᱟᱯᱮᱱ ᱫᱤᱱ ᱜᱤᱫᱽᱨᱟᱹᱼᱯᱤᱫᱽᱨᱟᱹ ᱠᱚᱠᱚ ᱥᱮᱲᱟ ᱫᱟᱲᱮ ᱦᱚᱪᱚ ᱫᱟᱲᱮᱭᱟ ᱛᱟᱠᱚᱣᱟ ᱟᱨ ᱟᱞᱮ ᱟᱛᱳ ᱢᱟᱺᱡᱷᱤ ᱩᱱᱤ ᱦᱚᱸ ᱚᱱᱟ ᱪᱮᱛᱟᱱ ᱨᱮ ᱟᱹᱰᱤ ᱫᱚᱨᱚᱫ ᱢᱮᱱᱟᱜ ᱛᱟᱭᱟ ᱩᱱᱤ ᱦᱚᱸᱭ ᱠᱷᱚᱡᱚᱜᱼᱟ ᱡᱮ ᱡᱟᱦᱟᱸᱭ ᱛᱤᱨᱞᱟᱹ ᱠᱚ ᱚᱞᱚᱜ ᱯᱟᱲᱦᱟᱜ ᱛᱮᱠᱚ ᱛᱟᱭᱚᱢ ᱜᱮᱭᱟ ᱵᱟᱠᱚ ᱵᱟᱲᱟᱭᱟ ᱩᱱᱠᱩ ᱡᱟᱛᱮ ᱠᱚ ᱥᱮᱪᱮᱫᱚᱜ ᱢᱟ ᱥᱮᱬᱟᱭ ᱢᱟᱠᱚ ᱚᱱᱟ ᱞᱟᱹᱜᱤᱫ ᱩᱱᱤᱦᱚᱸ ᱟᱹᱰᱤᱡᱳᱨ ᱜᱚᱲᱚᱭ ᱮᱢᱚᱜᱼᱟ ᱚᱱᱟᱛᱮ ᱤᱧ ᱚᱱᱟᱜᱮ ᱟᱰᱤ ᱡᱳᱨᱤᱧ ᱠᱩᱥᱤᱭᱟᱜ ᱠᱟᱱᱟ